ᱟᱵᱚ ᱢᱟᱹᱱᱢᱤ ᱡᱟᱹᱛ ᱫᱚ ᱟᱹᱰᱤ ᱨᱚᱠᱚᱢ ᱠᱷᱮᱞᱳᱰ ᱜᱮᱵᱚᱱ ᱠᱷᱮᱞᱟ ᱡᱮᱢᱚᱱ ᱯᱷᱩᱴᱵᱚᱞ ᱦᱚᱠᱤ ᱴᱮᱱᱤᱥ ᱵᱷᱚᱞᱤᱵᱚᱞ ᱟᱹᱰᱤ ᱟᱭᱢᱟᱜᱟᱱ ᱠᱷᱮᱞᱳᱰ ᱢᱮᱱᱟᱜᱼᱟ ᱡᱟᱦᱟᱸ ᱫᱚ ᱟᱵᱚ ᱵᱚᱱ ᱠᱷᱮᱞᱳᱰᱚᱜᱼᱟ ᱛᱟᱨ ᱢᱚᱫᱽᱫᱷᱮ ᱵᱚᱭᱚᱥ ᱦᱚᱲ ᱠᱚᱫᱚ ᱡᱟᱦᱟᱸ ᱠᱷᱮᱞ ᱠᱚᱠᱚ ᱠᱩᱥᱤᱭᱟᱜᱼᱟ ᱚᱱᱟ ᱠᱷᱮᱞᱳᱰ ᱠᱚᱫᱚ ᱦᱩᱭᱩᱜ ᱠᱟᱱᱟ ᱯᱷᱩᱴᱵᱚᱞ ᱠᱷᱮᱞ ᱛᱟᱥ ᱠᱷᱮᱞ ᱠᱨᱤᱠᱮᱴ ᱦᱚᱸᱠᱚ ᱠᱷᱮᱞ ᱜᱮᱭᱟ ᱵᱷᱚᱞᱤᱵᱚᱞ ᱦᱚᱸᱠᱚ ᱠᱷᱮᱞ ᱜᱮᱭᱟ ᱚᱱᱟ ᱥᱟᱶᱛᱮ ᱟᱹᱰᱤ ᱟᱭᱢᱟ ᱠᱷᱮᱞ ᱠᱚ ᱠᱷᱮᱞᱟ ᱯᱷᱩᱴᱵᱚᱞ ᱠᱷᱮᱞ ᱞᱮᱠᱷᱟᱱ ᱡᱮᱢᱚᱱ ᱦᱚᱲᱢᱚ ᱨᱮᱱᱟᱜ ᱩᱫᱽᱜᱟᱹᱨ ᱫᱟᱜ ᱡᱚᱨᱚᱜᱼᱟ ᱩᱫᱽᱜᱟᱹᱨ ᱫᱟᱜ ᱡᱚᱨᱚ ᱞᱮᱠᱷᱟᱱ ᱦᱚᱲᱢᱚ ᱟᱹᱰᱤ ᱱᱟᱯᱟᱭ ᱛᱟᱦᱮᱱᱟ ᱵᱷᱚᱞᱤᱵᱚᱞ ᱠᱷᱮᱞ ᱞᱮᱠᱷᱟᱱ ᱦᱚᱸ ᱦᱚᱲᱢᱚ ᱨᱮᱱᱟᱜ ᱩᱫᱽᱜᱟᱹᱨ ᱫᱟᱜ ᱡᱚᱨᱚᱜᱼᱟ ᱵᱷᱚᱞᱤᱵᱚᱞ ᱠᱷᱮᱞᱛᱮ ᱦᱚᱲᱢᱚ ᱠᱚ ᱵᱷᱟᱹᱜᱤ ᱛᱟᱦᱮᱱᱟ ᱡᱟᱨ ᱠᱟᱨᱚᱱ ᱛᱮ ᱵᱚᱭᱚᱥ ᱦᱚᱲ ᱠᱚᱦᱚᱸ ᱵᱷᱚᱞᱤᱵᱚᱞ ᱠᱷᱮᱞ ᱫᱚ ᱫᱚᱨᱠᱟᱨ ᱠᱟᱱᱟ ᱵᱚᱭᱚᱥ ᱠᱚᱣᱟᱜ ᱟᱹᱰᱤ ᱱᱟᱯᱟᱭ ᱠᱷᱮᱞ ᱦᱩᱭᱩᱜ ᱠᱟᱱᱟ ᱛᱟᱥ ᱠᱷᱮᱞ ᱵᱚᱭᱚᱥ ᱠᱚ ᱛᱟᱥ ᱠᱚ ᱠᱷᱮᱞ ᱞᱮᱠᱷᱟᱱ ᱢᱚᱱᱮ ᱠᱚ ᱟᱹᱰᱤ ᱯᱷᱩᱨᱛᱤ ᱛᱟᱦᱮᱱ ᱛᱟᱠᱚᱣᱟ ᱟᱨ ᱢᱚᱱᱮ ᱯᱷᱩᱨᱛᱤ ᱛᱟᱦᱮᱸ ᱞᱮᱠᱷᱟᱱ ᱫᱚ ᱦᱚᱲᱢᱚ ᱦᱚᱸ ᱟᱹᱰᱤ ᱥᱩᱥᱛᱷᱚ ᱥᱮ ᱱᱟᱯᱟᱭ ᱛᱟᱦᱮᱱᱟ ᱟᱨ ᱦᱚᱲᱢᱚ ᱱᱟᱯᱟᱭ ᱛᱟᱦᱮᱸ ᱞᱮᱱᱠᱷᱟᱱ ᱟᱵᱚ ᱦᱚᱸ ᱱᱟᱯᱟᱭ ᱵᱚᱱ ᱛᱟᱦᱮᱱᱟ ᱚᱱᱟ ᱢᱚᱫᱽᱫᱷᱮ ᱨᱮ ᱟᱨᱚ ᱟᱹᱰᱤᱜᱟᱱ ᱵᱚᱭᱚᱥ ᱦᱚᱲ ᱠᱚᱜᱮ ᱜᱤᱫᱽᱨᱟᱹ ᱠᱚ ᱥᱟᱶ ᱠᱷᱮᱞᱳᱰ ᱠᱚ ᱠᱩᱥᱤᱭᱟᱜ ᱜᱮᱭᱟ ᱡᱮᱢᱚᱱ ᱟᱠᱚ ᱨᱮᱱ ᱜᱚᱲᱚᱢ ᱦᱚᱯᱚᱱ ᱛᱟᱠᱚ ᱥᱟᱶ ᱦᱚᱸᱠᱚ ᱠᱷᱮᱞ ᱜᱮᱭᱟ ᱜᱚᱲᱚᱢ ᱠᱩᱲᱤ ᱜᱚᱲᱚᱢ ᱠᱚᱲᱟ ᱥᱟᱶ ᱠᱟᱹᱴᱤᱡ ᱠᱟᱹᱴᱤᱡ ᱜᱤᱫᱽᱨᱟᱹ ᱠᱚ ᱥᱟᱶ ᱠᱚ ᱠᱷᱮᱞ ᱜᱮᱭᱟ ᱡᱮᱢᱚᱱ ᱚᱥᱴᱟ ᱚᱲᱟᱜ ᱠᱷᱮᱞ ᱞᱩᱰᱩ ᱠᱷᱮᱞ ᱦᱚᱸᱠᱚ ᱠᱷᱮᱞ ᱜᱮᱭᱟ ᱠᱷᱮᱞ ᱫᱚ ᱮᱢᱚᱱ ᱡᱤᱱᱤᱥ ᱠᱟᱱᱟ ᱡᱟᱦᱟᱸᱭ ᱫᱚ ᱦᱚᱲᱢᱚ ᱦᱚᱲᱢᱚ ᱥᱟᱶᱼᱥᱟᱶᱛᱮ ᱢᱚᱱᱮ ᱦᱚᱸ ᱵᱷᱟᱹᱜᱤ ᱫᱚᱦᱚᱭᱟᱭ ᱵᱚᱭᱚᱥ ᱠᱚᱣᱟᱜ ᱟᱨ ᱢᱤᱫᱴᱮᱱ ᱠᱷᱮᱞ ᱦᱩᱭᱩᱜ ᱠᱟᱱᱟ ᱠᱨᱤᱠᱮᱴ ᱠᱷᱮᱞ ᱠᱨᱤᱠᱮᱴ ᱦᱚᱸ ᱟᱹᱰᱤ ᱟᱢᱫᱟ ᱵᱚᱭᱚᱥ ᱠᱚᱠᱚ ᱠᱷᱮᱞᱳᱰᱚᱜ ᱜᱮᱭᱟ